ᱡᱟ ᱟᱹᱞᱤᱧ ᱢᱮᱞᱟ ᱯᱟᱛᱟ ᱧᱮᱞᱤᱧ ᱪᱟᱞᱟᱣ ᱞᱮᱱᱟ ᱛᱚ ᱚᱸᱰᱮ ᱚᱸᱰᱮ ᱠᱷᱚᱡ ᱨᱩᱭᱟᱹᱲ ᱦᱟᱹᱡᱩᱜ ᱠᱷᱚᱡ ᱛᱚ ᱟᱹᱭᱩᱵ ᱮᱱᱟ ᱛᱚ ᱵᱟᱨᱮ ᱵᱟᱞᱮ ᱫᱤᱥᱟᱹᱭᱮᱫᱟ ᱡᱮ ᱚᱱᱟ ᱥᱮᱫ ᱞᱮ ᱪᱟᱞᱟᱜᱼᱟ ᱢᱮᱱᱛᱮ ᱟᱞᱮ ᱚᱲᱟᱜ ᱥᱮ ᱰᱟᱦᱟᱨ ᱠᱚ ᱚᱠᱟ ᱥᱮᱫ ᱞᱮᱠᱟᱛᱮ ᱵᱟᱞᱮ ᱵᱩᱡᱷᱟᱹᱣ ᱧᱟᱢ ᱫᱟᱲᱮᱭᱟᱜ ᱠᱟᱱᱟ ᱛᱚᱠᱷᱚᱱ ᱟᱞᱮ ᱡᱟᱦᱟᱸ ᱯᱷᱚᱪᱷᱤᱢ ᱥᱮᱡ ᱡᱟᱦᱟᱸ ᱪᱟᱸ ᱤᱯᱤᱞᱮ ᱨᱟᱠᱟᱵᱚᱜ ᱠᱟᱱᱟ ᱩᱱᱤ ᱧᱮᱞ ᱛᱮ ᱵᱩᱡᱷᱟᱹᱣ ᱠᱮᱫᱟ ᱡᱮ ᱟᱞᱮ ᱫᱚ ᱦᱟᱱᱛᱮ ᱪᱟᱞᱟᱜ ᱦᱩᱭᱩᱜ ᱛᱟᱞᱮᱭᱟ ᱥᱮ ᱱᱚᱱᱛᱮ ᱪᱟᱞᱟᱜ ᱦᱩᱭᱩᱜ ᱛᱟᱞᱮᱭᱟ ᱚᱱᱛᱮ ᱨᱮ ᱚᱲᱟᱜ ᱢᱮᱱᱟᱜ ᱛᱟᱞᱮᱭᱟ ᱛᱟᱯᱚᱨᱮ ᱡᱟᱦᱟᱸ ᱢᱮᱞᱟ ᱯᱟᱛᱟ ᱧᱮᱞ ᱠᱟᱛᱮ ᱧᱮᱞ ᱠᱟᱛᱮ ᱧᱤᱫᱟᱹ ᱡᱟᱦᱟᱸ ᱥᱮᱛᱟᱜ ᱨᱩᱭᱟᱹᱲ ᱚᱸᱰᱮ ᱠᱷᱚᱡ ᱡᱟᱦᱟᱱ ᱯᱩᱨᱩᱵ ᱥᱮᱡ ᱤᱯᱤᱞᱮ ᱨᱟᱠᱟᱵᱚᱜ ᱠᱟᱱ ᱩᱱᱤ ᱤᱯᱤᱞ ᱧᱮᱞ ᱧᱮᱞ ᱠᱟᱛᱮ ᱥᱮ ᱟᱫ ᱟᱫ ᱞᱮᱱᱟᱞᱮ ᱛᱟᱯᱚᱨᱮ ᱩᱱᱤ ᱧᱮᱞ ᱥᱮᱛᱟᱜ ᱤᱯᱤᱞ ᱧᱮᱞ ᱠᱟᱛᱮᱫ ᱚᱲᱟᱜ ᱞᱮ ᱨᱩᱭᱟᱹᱲ ᱮᱱᱟ ᱛᱟᱯᱚᱨᱮ ᱚᱱᱠᱟ ᱟᱭᱢᱟ ᱟᱭᱢᱟ ᱡᱟᱜᱟ ᱚᱱᱠᱟ ᱦᱩᱭᱵᱟᱲᱟ ᱟᱠᱟᱱᱟ ᱡᱮ ᱪᱟᱞᱟᱣ ᱟᱠᱟᱱᱟ ᱞᱮ ᱛᱟᱯᱚᱨᱮ ᱟᱫ ᱟᱠᱟᱱᱟ ᱟᱫ ᱵᱟᱲᱟ ᱟᱠᱟᱱᱟᱞᱮ ᱛᱚ ᱥᱮᱨᱢᱟᱨᱮ ᱱᱩᱠᱩ ᱤᱯᱤᱞ ᱧᱮᱞ ᱠᱟᱛᱮ ᱜᱮ ᱚᱲᱟᱜ ᱨᱩᱭᱟᱹᱲ ᱦᱩᱭᱟᱠᱟᱱᱟ ᱚᱱᱠᱟ ᱨᱩᱭᱟᱹᱲ ᱦᱩᱭᱟᱠᱟᱱᱟ ᱛᱟᱯᱚᱨᱮ ᱫᱷᱚᱨᱟ ᱠᱟᱜ ᱢᱮ ᱛᱚ ᱟᱨᱦᱚᱸ ᱚᱠᱚᱭ ᱠᱚ ᱜᱷᱩᱲᱤ ᱧᱮᱞ ᱵᱟᱵᱚᱱ ᱪᱮᱫ ᱠᱟᱜᱼᱟ ᱥᱮ ᱞᱟᱦᱟ ᱛᱮ ᱥᱮᱫᱟᱭ ᱠᱚᱨᱮᱱ ᱦᱚᱲ ᱫᱚ ᱜᱷᱩᱲᱤ ᱧᱮᱞ ᱠᱚ ᱵᱟᱵᱚᱱ ᱪᱮᱫ ᱟᱠᱟᱫ ᱛᱟᱦᱮᱱᱟ ᱛᱚᱠᱷᱚᱱ ᱛᱚ ᱟᱹᱵᱩ ᱥᱮᱫᱟᱭ ᱞᱟᱹᱴᱩ ᱜᱚᱜᱚ ᱥᱮ ᱞᱟᱹᱴᱩ ᱵᱟ ᱛᱟᱠᱚ ᱩᱱᱠᱩ ᱫᱚ ᱜᱷᱩᱲᱤ ᱫᱚ ᱵᱟᱝ ᱛᱟᱦᱮᱸ ᱠᱟᱱᱟ ᱩᱱᱡᱩᱠᱷᱟᱹᱡ ᱫᱚ ᱜᱷᱩᱲᱤ ᱫᱚ ᱵᱟᱠᱚ ᱧᱮᱞᱮᱫ ᱠᱟᱱ ᱛᱟᱦᱮᱱ ᱩᱱᱠᱩ ᱫᱚ ᱤᱯᱤᱞ ᱧᱮᱞ ᱠᱟᱛᱮ ᱜᱮᱠᱚ ᱵᱩᱡᱷᱟᱹᱣᱮᱫ ᱠᱟᱱ ᱛᱟᱦᱮᱱᱟ ᱡᱮ ᱱᱤᱱᱟᱹᱜ ᱵᱟᱡᱟᱜ ᱠᱟᱱᱟ ᱦᱤᱱᱟᱹᱜ ᱵᱟᱡᱟᱜ ᱠᱟᱱᱟ ᱥᱮ ᱛᱤᱠᱤᱱᱮ ᱟᱹᱪᱩᱨᱮᱱᱟ ᱥᱮ ᱱᱤᱛ ᱧᱤᱫᱟᱹᱭᱮᱱᱟ ᱡᱚᱛᱚ ᱜᱮᱠᱚ ᱞᱟᱹᱭ ᱫᱟᱲᱮᱜ ᱠᱟᱱ ᱛᱟᱦᱮᱱᱚᱜᱼᱟ ᱟᱨᱦᱚᱸ ᱟᱭᱢᱟ ᱛᱟᱯᱚᱨᱮ ᱵᱳᱭ ᱵᱳᱭ ᱠᱚᱨᱮ ᱦᱚᱵᱚᱱ ᱯᱟᱲᱦᱟᱣ ᱵᱟᱲᱟ ᱟᱠᱟᱱᱟ ᱡᱮ ᱤᱯᱤᱞ ᱠᱩ ᱟᱭᱢᱟ ᱧᱩᱛᱩᱢ ᱠᱚ ᱛᱟᱦᱮᱱ ᱛᱟᱠᱚᱣᱟ ᱟᱭᱢᱟ ᱵᱷᱟᱠ ᱛᱮ ᱢᱮᱱᱟᱜ ᱠᱚᱣᱟ ᱚᱱᱠᱟ ᱟᱭᱢᱟ ᱠᱞᱟᱥ ᱠᱞᱟᱥ ᱠᱚᱨᱮ ᱡᱟᱦᱟᱸ ᱟᱵᱚ ᱫᱤᱫᱤ ᱢᱩᱱᱤ ᱠᱚᱠᱚ ᱯᱟᱲᱦᱟᱣ ᱵᱚᱱᱟ ᱩᱱᱠᱩ ᱴᱷᱮᱡ ᱠᱷᱚᱱᱟᱜ ᱵᱚᱱ ᱟᱡᱚᱢ ᱵᱟᱲᱟ ᱟᱠᱟᱫᱟ ᱢᱟᱥᱴᱟᱨ ᱥᱮᱫ ᱠᱷᱚᱱᱟᱜ ᱵᱚᱱ ᱟᱡᱚᱢ ᱵᱟᱲᱟ ᱟᱠᱟᱫᱟ ᱟᱭᱢᱟ ᱤᱯᱤᱞ ᱨᱮᱱᱟᱜ ᱧᱩᱛᱩᱢ